ᱤᱧ ᱢᱤᱫᱴᱮᱱ ᱞᱩᱜᱽᱲᱤ ᱵᱮᱯᱟᱨᱤᱧ ᱪᱟᱹᱞᱩᱣᱟᱠᱟᱜᱼᱟ ᱱᱚᱰᱮ ᱡᱚᱛᱚ ᱯᱮ ᱧᱟᱢ ᱫᱟᱲᱮᱭᱟᱜᱼᱟ ᱞᱩᱜᱽᱲᱤ ᱠᱩᱲᱤ ᱜᱤᱫᱽᱨᱟᱹᱣᱟᱜ ᱥᱟᱞᱣᱟᱨ ᱠᱩᱲᱤ ᱜᱤᱫᱽᱨᱟᱹᱣᱟᱜ ᱪᱩᱲᱤᱫᱟᱨ ᱴᱚᱯ ᱯᱮᱱᱴ ᱥᱟᱞᱣᱟᱨ ᱥᱩᱴ ᱟᱜᱽᱨᱚᱯ ᱫᱚᱛᱚ ᱵᱞᱟᱣᱩᱡᱽ ᱡᱚᱛᱚᱞᱮᱠᱟ ᱮᱢᱟᱱ ᱛᱮᱭᱟᱜ ᱡᱤᱱᱤᱥ ᱧᱟᱢᱚᱜᱚᱜᱼᱟ ᱪᱮᱫᱟᱜ ᱥᱮ ᱟᱵᱚ ᱚᱱᱟᱠᱚ ᱵᱟᱵᱚᱱ ᱦᱚᱨᱚᱜ ᱞᱮᱠᱷᱟᱡ ᱥᱮ ᱵᱟᱵᱚᱱ ᱤᱭᱟᱹ ᱞᱮᱠᱷᱟᱡ ᱟᱵᱚ ᱫᱚ ᱵᱟᱵᱚᱱ ᱛᱟᱦᱮᱸ ᱫᱟᱲᱮᱭᱟᱜᱼᱟ ᱛᱚ ᱚᱱᱟ ᱠᱷᱟᱹᱛᱤᱨᱟᱜ ᱛᱮᱜᱮ ᱱᱚᱣᱟ ᱠᱚᱫᱚ ᱱᱤᱦᱟᱹᱛ ᱜᱮ ᱫᱚᱨᱠᱟᱨ ᱠᱟᱱᱟ ᱦᱟᱛ ᱤᱫᱤ ᱫᱟᱲᱮᱭᱟᱜᱼᱟ ᱯᱮ ᱱᱚᱰᱮ ᱠᱷᱚᱡ ᱦᱚᱸ ᱤᱧᱟᱹᱜ ᱱᱚᱣᱟ ᱵᱮᱯᱟᱨ ᱴᱷᱮᱡ ᱠᱷᱚᱡ